ᱚᱲᱟᱜ ᱨᱮ ᱦᱚᱭᱛᱳ ᱵᱟᱜᱽᱣᱟᱱ ᱛᱟᱦᱮᱱ ᱠᱷᱟᱱ ᱟᱹᱰᱤ ᱜᱮ ᱞᱟᱹᱠᱛᱤ ᱡᱤᱱᱤᱥ ᱠᱟᱱᱟ ᱵᱟᱜᱟᱱ ᱛᱟᱦᱮᱱ ᱠᱷᱟᱱ ᱡᱚᱛᱚ ᱡᱤᱱᱤᱥ ᱢᱟᱱᱮᱢ ᱟᱨᱡᱟᱣ ᱫᱟᱲᱮᱭᱟᱜᱼᱟ ᱴᱟᱭᱤᱢ ᱴᱟᱭᱤᱢ ᱡᱤᱱᱤᱥ ᱡᱚ ᱵᱟᱦᱟᱜᱼᱟ ᱚᱱᱟ ᱠᱚ ᱡᱚᱢ ᱵᱟᱲᱟ ᱠᱟᱛᱮᱫ ᱜᱤᱫᱟᱹᱨ ᱯᱤᱫᱟᱹᱨ ᱠᱚ ᱦᱚᱭᱛᱳ ᱚᱱᱟ ᱡᱚᱢ ᱞᱮᱠᱷᱟᱱ ᱡᱤᱣᱤ ᱦᱚᱲᱢᱚ ᱱᱤᱨᱳᱲ ᱛᱟᱦᱮᱱᱟ ᱟᱨ ᱥᱟᱱᱟᱢ ᱠᱚᱜᱮ ᱚᱱᱟ ᱨᱮᱭᱟᱜ ᱡᱟᱦᱟᱸ ᱚᱠᱛᱚ ᱢᱮᱱᱟᱜ ᱛᱟᱵᱚᱱᱟ ᱛᱚᱵᱮᱭᱟᱱᱟᱜ ᱠᱚᱭᱫᱤ ᱠᱟᱛᱮᱫ ᱛᱮᱦᱮᱧ ᱱᱚᱜᱼᱚᱭ ᱵᱟᱲᱜᱮ ᱡᱷᱲᱜᱮ ᱠᱩᱸᱫᱽᱨᱤ ᱠᱚᱵᱚᱱ ᱟᱨᱡᱟᱣᱮᱫᱼᱟ ᱢᱟᱹᱨᱤᱪ ᱠᱚᱵᱚᱱ ᱨᱚᱦᱚᱭᱮᱫᱼᱟ ᱚᱱᱟ ᱠᱚᱫᱚ ᱥᱟᱱᱟᱢ ᱟᱵᱚᱣᱟᱜ ᱞᱟᱹᱠᱛᱤ ᱡᱤᱱᱤᱥ ᱠᱟᱱᱟ ᱚᱱᱟᱛᱮ ᱚᱱᱟ ᱠᱚᱫᱚ ᱞᱟᱹᱠᱛᱤᱭᱟᱱ ᱡᱤᱱᱤᱥ ᱠᱟᱱᱟ ᱵᱟᱜᱟᱱ ᱛᱟᱦᱮᱱ ᱠᱷᱟᱱ ᱟᱹᱰᱤ ᱠᱤᱪᱷᱩ ᱦᱩᱭᱩᱜᱼᱟ ᱚᱱᱟ ᱨᱮ ᱡᱚᱛᱚ ᱡᱤᱱᱤᱥ ᱮᱢ ᱟᱨᱡᱟᱣ ᱫᱟᱲᱮᱭᱟᱜᱼᱟ ᱥᱚᱢᱚᱭ ᱨᱮᱭᱟᱜ ᱱᱚᱣᱟ ᱠᱚᱫᱚ ᱞᱟᱹᱠᱛᱤᱭᱟᱱ ᱡᱤᱱᱤᱥ ᱠᱟᱱᱟ ᱟᱨ ᱚᱱᱟ ᱠᱚᱫᱚ ᱟᱵᱚ ᱵᱮᱵᱚᱦᱟᱨ ᱫᱚᱨᱠᱟᱨ ᱟᱨ ᱞᱟᱹᱠᱛᱤᱜ ᱠᱟᱱᱟ ᱱᱚᱣᱟ ᱠᱚ ᱤᱫᱤ ᱠᱟᱛᱮᱫ ᱛᱮᱦᱮᱧ ᱟᱵᱚ ᱥᱟᱱᱟᱢ ᱠᱚ ᱚᱱᱟ ᱡᱚᱢ ᱵᱟᱲᱟ ᱠᱟᱛᱮᱫ ᱢᱤᱫᱴᱮᱱ ᱱᱚᱝᱠᱟᱱ ᱨᱳᱜᱽ ᱟᱡᱟᱨ ᱠᱷᱚᱱ ᱦᱚᱸᱵᱚᱱ ᱥᱟᱦᱟ ᱫᱟᱲᱮᱭᱟᱜᱼᱟ ᱚᱱᱟ ᱠᱚ ᱵᱟᱲᱟᱭ ᱦᱚᱸ ᱞᱟᱹᱠᱛᱤ ᱠᱟᱱᱟ ᱛᱮᱦᱮᱧ ᱵᱟᱜᱟᱱ ᱨᱮᱫᱚ ᱪᱮᱫ ᱦᱚᱸ ᱠᱷᱚᱨᱪᱟ ᱫᱚ ᱵᱟᱹᱱᱩᱜ ᱟᱹᱱᱤᱡ ᱠᱷᱟᱹᱞᱤ ᱨᱚᱦᱚᱭ ᱜᱤᱰᱤ ᱠᱟᱜ ᱢᱮ ᱫᱟᱨᱮ ᱦᱟᱨᱟᱭᱮᱱᱟ ᱡᱚᱼᱵᱤᱞᱤᱜᱼᱟ ᱟᱢ ᱚᱱᱟᱨᱮ ᱡᱚᱢᱼᱧᱩ ᱠᱟᱛᱮᱫ ᱮᱢ ᱛᱟᱦᱮᱸ ᱫᱟᱲᱮᱭᱟᱜᱼᱟ ᱥᱚᱢᱚᱭ ᱵᱤᱥᱮᱥ ᱟᱢ ᱦᱚᱸ ᱚᱱᱟᱨᱮ ᱫᱟᱜ ᱦᱚᱸ ᱡᱟᱹᱥᱛᱤ ᱵᱟᱝ ᱫᱚᱨᱠᱟᱨᱚᱜᱼᱟ ᱴᱟᱭᱤᱢ ᱨᱮᱭᱟᱜ ᱞᱟᱹᱠᱛᱤ ᱠᱟᱱᱟ